ᱟᱵᱚ ᱱᱚᱣᱟ ᱯᱨᱤᱛᱷᱤᱵᱤᱨ ᱨᱮ ᱟᱭᱢᱟ ᱰᱷᱮᱨ ᱜᱨᱚᱦᱚ ᱢᱮᱱᱟᱜᱼᱟ ᱛᱚ ᱚᱱᱟᱠᱚ ᱡᱚᱛᱚ ᱜᱨᱚᱦᱚ ᱢᱚᱫᱽᱫᱷᱮᱨᱮ ᱢᱤᱫᱴᱮᱱ ᱢᱮᱱᱟᱜᱼᱟ ᱯᱨᱤᱛᱷᱤᱵᱤᱨ ᱜᱨᱚᱦᱚ ᱡᱮᱴᱟᱛᱮ ᱡᱤᱵᱽᱼᱡᱚᱱᱛᱩ ᱥᱮ ᱟᱵᱚ ᱦᱚᱲᱠᱚ ᱵᱚᱱ ᱵᱚᱥᱚ ᱵᱟᱥ ᱮᱫᱟ ᱠᱤᱱᱛᱩ ᱟᱨᱦᱚ ᱡᱮᱴᱟ ᱮᱴᱟᱜ ᱜᱨᱚᱦᱚᱠᱚ ᱢᱠᱮᱱᱟᱜ ᱚᱱᱟ ᱠᱚᱨᱮ ᱡᱤᱵᱽᱼᱡᱚᱱᱛᱩᱠᱚ ᱵᱟᱹᱱᱩᱜ ᱠᱚᱣᱟ ᱵᱟᱹᱵᱩᱜ ᱠᱚᱣᱟ ᱪᱮᱫᱟᱜ ᱠᱟᱨᱚᱱ ᱦᱩᱭᱩᱜ ᱠᱟᱱᱟ ᱚᱱᱟᱠᱚ ᱪᱟᱸᱫᱚ ᱨᱮᱱᱟᱜ ᱪᱟᱸᱫᱚ ᱨᱮᱱᱟᱜ ᱟᱹᱰᱤ ᱥᱩᱨ ᱨᱮ ᱢᱮᱱᱟᱜᱼᱟ ᱚᱱᱟᱠᱚ ᱜᱨᱚᱦᱚᱫᱚ ᱪᱟᱸᱫᱚᱣᱟᱜ ᱪᱟᱸᱫᱚᱣᱟᱜ ᱛᱟᱯ ᱟᱹᱰᱤᱼᱟᱸᱴ ᱢᱟᱱᱮ ᱥᱩᱨᱡᱚᱣᱟᱜ ᱛᱟᱯ ᱠᱚ ᱟᱹᱰᱤᱼᱟᱸᱴ ᱞᱟᱜᱟᱜ ᱠᱟᱱᱟ ᱥᱮ ᱞᱟᱜᱟᱜ ᱠᱟᱱᱟ ᱥᱮ ᱫᱟᱜ ᱵᱟᱹᱱᱩᱜ ᱫᱟᱜ ᱵᱟᱹᱱᱩᱜᱼᱟ ᱫᱟᱜ ᱵᱟᱹᱱᱩᱜᱼᱟ ᱚᱠᱥᱤᱡᱮᱱ ᱵᱟᱹᱱᱩᱜᱼᱟ ᱫᱟᱨᱮᱠᱚ ᱵᱟᱝ ᱡᱤᱣᱮᱫᱚᱼᱟ ᱥᱮ ᱡᱟᱦᱟᱱᱟᱜ ᱪᱟᱥ ᱟᱵᱟᱫ ᱞᱮᱠᱟ ᱚᱱᱟᱠᱚᱦᱚᱸ ᱵᱟᱝ ᱦᱩᱭᱩᱜᱼᱟ ᱟᱵᱚᱦᱟᱣᱟᱠᱚ ᱵᱟᱝ ᱵᱟᱝ ᱢᱚᱡᱽᱼᱟ ᱫᱟᱜ ᱵᱟᱝ ᱦᱩᱭᱩᱜᱼᱟ ᱟᱨ ᱪᱟᱸᱫᱚᱣᱟᱜ ᱛᱟᱯᱢᱟᱛᱨᱟ ᱮᱛᱚ ᱡᱟᱹᱥᱛᱤ ᱜᱮᱭᱟ ᱡᱮ ᱚᱸᱰᱮ ᱚᱠᱚᱭᱦᱚ ᱵᱟᱠᱚ ᱛᱮᱦᱮᱸ ᱫᱟᱲᱮᱭᱟᱜᱼᱟ ᱥᱮ ᱚᱠᱥᱤᱡᱮᱱ ᱦᱟᱭᱰᱨᱳᱡᱮᱱ ᱚᱱᱟᱠᱚ ᱪᱮᱫᱦᱚᱸ ᱵᱟᱝ ᱧᱟᱢᱚᱜᱼᱟ ᱚᱱᱟ ᱮᱠᱷᱱᱟᱛᱮ ᱮᱴᱟᱜᱠᱚ ᱜᱨᱚᱦᱚᱠᱚ ᱢᱮᱱᱟᱜ ᱚᱱᱟᱠᱚᱨᱮ ᱦᱚᱲ ᱵᱟᱹᱱᱩᱜ ᱠᱚᱣᱟ ᱚᱱᱟᱠᱚᱨᱮ ᱵᱟᱹᱱᱩᱜ ᱠᱚᱣᱟ ᱛᱳ ᱤᱧᱟᱹᱜ ᱢᱮᱱ ᱡᱩᱫᱤ ᱟᱵᱚ ᱱᱚᱣᱟ ᱜᱨᱚᱦᱚ ᱯᱨᱤᱛᱷᱤᱵᱤᱨ ᱜᱨᱚᱦᱚᱨᱮ ᱢᱮᱱᱟᱜ ᱵᱚᱱᱟ ᱛᱳ ᱮᱴᱟᱜ ᱜᱨᱚᱦᱚ ᱨᱮᱦᱚ ᱡᱩᱫᱤᱠᱚ ᱛᱮᱦᱮᱸᱞᱮᱱ ᱠᱷᱟᱱ ᱢᱚᱡᱽ ᱦᱩᱭᱩᱜᱼᱟ ᱡᱮᱢᱚᱱ ᱢᱚᱝᱜᱚᱞ ᱜᱨᱚᱦᱚ ᱢᱤᱫᱴᱮᱱ ᱵᱳᱭᱜᱟᱱᱤᱠ ᱠᱚ ᱨᱤᱥᱟᱨᱪ ᱮᱫᱟᱠᱚ ᱡᱮ ᱚᱸᱰᱮ ᱦᱚᱲᱠᱚ ᱛᱮᱦᱮᱸ ᱫᱟᱲᱮᱭᱟᱜᱼᱟ ᱥᱮ ᱵᱟᱠᱚ ᱛᱮᱦᱮ ᱫᱟᱲᱮᱭᱟᱜᱼᱟ ᱛᱳ ᱚᱱᱟ ᱨᱮᱱᱟᱜ ᱨᱤᱥᱟᱨᱪ ᱪᱟᱞᱟᱜᱼᱟ ᱛᱳ ᱚᱸᱰᱮᱦᱚ ᱡᱩᱫᱤᱠᱚ ᱛᱮᱦᱮᱸ ᱫᱟᱲᱮᱜ ᱠᱷᱟᱱ ᱡᱤᱵᱽᱼᱡᱚᱱᱛᱩᱠᱚ ᱥᱮ ᱫᱟᱜᱠᱚ ᱚᱠᱥᱤᱡᱮᱱᱠᱚ ᱫᱟᱨᱮᱠᱚ ᱡᱩᱫᱤ ᱥᱟᱠᱥᱚᱵᱽᱡᱤ ᱠᱚ ᱡᱩᱫᱤ ᱚᱸᱰᱮ ᱡᱩᱫᱤ ᱡᱤᱣᱮᱫᱚᱜ ᱠᱷᱟᱱ ᱛᱟᱦᱚᱞᱮ ᱢᱟ ᱟᱵᱚ ᱨᱮᱱᱟᱜ ᱟᱵᱚᱢᱟ ᱨᱟᱹᱥᱠᱟᱹ ᱨᱮᱱᱟᱜ ᱠᱟᱛᱷᱟ ᱱᱚᱣᱟᱠᱚ ᱢᱟ ᱦᱩᱭᱞᱮᱱ ᱠᱷᱟᱱᱜᱮ ᱟᱹᱰᱤ ᱱᱟᱯᱟᱭ ᱦᱩᱭᱩᱜᱼᱟ ᱚᱱᱟ ᱤᱭᱟᱹ ᱮᱴᱟᱜ ᱜᱨᱚᱦᱚᱨᱮ ᱡᱩᱫᱤ ᱦᱚᱲᱠᱚ ᱛᱮᱦᱮᱸᱞᱮᱱ ᱠᱷᱟᱱ